ᱢᱤᱫ ᱦᱟᱴ ᱢᱟᱲᱟᱝ ᱤᱧ ᱛᱟᱦᱮᱱ ᱨᱟᱡᱽᱱᱚᱜᱚᱨ ᱵᱟᱡᱟᱨ ᱠᱷᱚᱱ ᱢᱟ ᱢᱮᱰᱤᱠᱮᱞ ᱠᱷᱚᱱ ᱤᱧ ᱵᱷᱤᱴᱱᱟᱹ ᱵᱷᱤᱴ ᱥᱤ ᱠᱤᱨᱤᱧ ᱞᱮᱫ ᱛᱮ ᱟᱫᱚ ᱚᱱᱟ ᱠᱨᱤᱢ ᱚᱡᱚᱜ ᱠᱟᱛᱮᱫ ᱤᱧ ᱤᱧᱟᱹᱜ ᱢᱮᱫᱦᱟ ᱨᱮ ᱪᱮᱫ ᱮᱥᱮᱨ ᱦᱚᱸ ᱵᱟᱭ ᱦᱩᱭ ᱞᱮᱱᱟ ᱩᱱᱟᱹᱜ ᱫᱟᱢ ᱠᱟᱛᱤᱧ ᱠᱤᱨᱤᱧ ᱞᱮᱫ ᱨᱮᱦᱚᱸ ᱤᱱᱟᱹ ᱠᱨᱤᱢ ᱫᱚ ᱤᱱᱠᱟᱹ ᱜᱮᱭᱟ ᱟᱨ ᱪᱮᱫ ᱦᱚᱸ ᱡᱟᱦᱟᱱᱟᱜ ᱟᱹᱨᱩ ᱯᱷᱮᱨᱟᱣ ᱫᱚ ᱵᱟᱭ ᱦᱩᱭ ᱞᱮᱱᱟ ᱚᱱᱟᱛᱮ ᱤᱧᱨᱮᱱ ᱜᱟᱛᱮ ᱠᱚ ᱟᱹᱰᱤ ᱱᱤᱭᱟᱹᱜᱮ ᱥᱤᱠᱠᱷᱤᱛ ᱤᱧ ᱮᱢᱟ ᱠᱚᱣᱟ ᱡᱮ ᱚᱱᱟ ᱢᱟ ᱢᱮᱰᱤᱠᱮᱞ ᱫᱳᱠᱟᱱ ᱠᱷᱚᱱ ᱫᱚ ᱵᱷᱤᱴᱱᱟᱹ ᱵᱷᱤᱴ ᱥᱤ ᱠᱨᱤᱢ ᱠᱳᱢᱯᱟᱱᱤ ᱫᱚ ᱛᱤᱥ ᱦᱚᱸ ᱟᱞᱚᱯᱮ ᱦᱟᱛᱟᱣᱟ ᱪᱮᱫᱟᱜ ᱥᱮ ᱤᱧᱟᱹᱜ ᱱᱚᱣᱟ ᱢᱮᱫᱦᱟ ᱨᱮ ᱚᱱᱟ ᱠᱨᱤᱢ ᱨᱮᱭᱟᱜ ᱮᱥᱮᱨ ᱫᱚ ᱪᱮᱫ ᱦᱚᱸ ᱵᱟᱝ ᱯᱟᱲᱟᱣ ᱞᱮᱱᱟ ᱚᱱᱟ ᱫᱚ ᱵᱟᱭ ᱵᱮᱥᱼᱟ ᱵᱟᱭ ᱱᱟᱯᱟᱭᱟ ᱚᱱᱟᱫᱚ ᱟᱞᱚ ᱯᱮ ᱦᱟᱛᱟᱣᱟ ᱤᱱᱟᱹ ᱛᱮ ᱤᱧ ᱪᱮᱫ ᱦᱚᱸ ᱚᱱᱟ ᱨᱮᱱᱟᱜ ᱮᱥᱮᱨ ᱜᱮ ᱵᱟᱭ ᱯᱟᱲᱟᱣ ᱟᱹᱫᱤᱧᱟ ᱟᱨ ᱩᱱᱤ ᱫᱚᱠᱟᱱ ᱢᱟ ᱟᱹᱰᱤ ᱰᱷᱮᱨ ᱯᱚᱭᱥᱟᱭ ᱦᱟᱛᱟᱣ ᱠᱮᱫᱟ ᱢᱮᱱᱠᱷᱟᱱ ᱚᱱᱟ ᱨᱮᱱᱟᱜ ᱡᱟᱦᱟᱱᱟᱜ ᱟᱹᱨᱩ ᱯᱷᱮᱨᱟᱣ ᱦᱚᱸ ᱵᱟᱭ ᱦᱩᱭ ᱞᱮᱱᱟ ᱚᱱᱟᱛᱮ ᱤᱧᱫᱚ ᱱᱤᱭᱟᱹ ᱵᱷᱤᱴᱱᱟᱹ ᱵᱷᱤᱴ ᱥᱤ ᱠᱨᱤᱢ ᱫᱚ ᱛᱤᱥ ᱦᱚᱸ ᱵᱟᱹᱧ ᱞᱟᱜᱟᱣᱟ ᱟᱨ ᱟᱯᱮ ᱜᱟᱛᱮ ᱠᱚᱦᱚᱸ ᱟᱞᱚᱯᱮ ᱞᱟᱜᱟᱣᱟ ᱱᱚᱣᱟ ᱠᱳᱢᱯᱟᱱᱤ ᱫᱚ ᱟᱹᱰᱤ ᱵᱟᱹᱲᱤᱡ ᱜᱮᱭᱟ ᱪᱮᱫᱟᱜ ᱥᱮ ᱯᱩᱭᱥᱟᱹ ᱫᱚ ᱟᱹᱰᱤ ᱟᱭᱢᱟ ᱠᱚ ᱦᱟᱛᱟᱣᱟ ᱢᱮᱱᱠᱷᱟᱱ ᱚᱱᱟ ᱨᱮᱱᱟᱜ ᱜᱩᱱ ᱫᱚ ᱵᱟᱹᱱᱩᱜᱼᱟ ᱚᱱᱟᱛᱮ ᱱᱤᱭᱟᱹ ᱢᱮᱱ ᱠᱟᱛᱮᱫ ᱜᱮ ᱟᱯᱮ ᱜᱟᱛᱮ ᱠᱚ ᱥᱤᱠᱠᱷᱤᱛ ᱤᱧ ᱮᱢᱟᱯᱮ ᱠᱟᱱᱟ ᱡᱮ ᱵᱷᱤᱴᱱᱳᱵᱷᱤᱴ ᱥᱤ ᱠᱨᱤᱢ ᱫᱚ ᱛᱤᱥ ᱦᱚᱸ ᱟᱞᱚᱯᱮ ᱞᱟᱜᱟᱣᱟ ᱟᱨ ᱱᱚᱣᱟ ᱠᱳᱢᱯᱟᱱᱤ ᱫᱚ ᱛᱤᱥ ᱦᱚᱸ ᱟᱞᱚ ᱯᱮ ᱦᱟᱛᱟᱣᱟ ᱟᱨ ᱛᱤᱥ ᱦᱚᱸ ᱟᱞᱚ ᱯᱮ ᱵᱮᱵᱷᱟᱨᱟ ᱱᱚᱣᱟ ᱠᱨᱤᱢ ᱫᱚ